ᱤᱧ ᱫᱚ ᱤᱧ ᱫᱚ ᱮᱱᱮᱡ ᱥᱮᱨᱮᱧ ᱫᱚ ᱟᱹᱰᱤᱧ ᱨᱟᱹᱥᱠᱟᱹᱜ ᱜᱮᱭᱟ ᱴᱚᱞᱟ ᱨᱮᱢᱟᱹᱧ ᱮᱱᱮᱡ ᱜᱮᱭᱟ ᱥᱚᱠᱛᱚ ᱟᱹᱰᱤ ᱪᱮᱨᱦᱟᱧ ᱮᱱᱮᱡ ᱜᱮᱭᱟ ᱴᱚᱞᱟ ᱨᱮᱢᱟ ᱤᱧ ᱜᱤᱧ ᱢᱟᱲᱟᱝ ᱛᱤᱧ ᱮᱱᱮᱡᱟ ᱛᱟᱦᱮᱱ ᱤᱧᱜᱤᱧ ᱟᱹᱭᱩᱨ ᱠᱟᱠᱚᱣᱟ ᱮᱱᱮᱡ ᱨᱮ ᱯᱩᱨᱟᱹ ᱪᱮᱦᱨᱟᱧ ᱜᱟᱱᱟ ᱴᱚᱞᱟ ᱨᱮᱢ ᱮᱱᱮᱡ ᱜᱮᱭᱟ ᱟᱫᱚ ᱡᱟᱦᱟᱸ ᱥᱮᱫ ᱟᱛᱳ ᱫᱤᱥᱚᱢ ᱥᱮᱫ ᱡᱟᱦᱟᱱ ᱯᱟᱨᱟᱵᱽ ᱠᱚ ᱦᱩᱭᱩᱜᱼᱟ ᱩᱱ ᱡᱚᱠᱷᱟᱜ ᱤᱧ ᱠᱚ ᱦᱚᱦᱚ ᱟᱹᱧᱟᱹ ᱡᱮ ᱯᱟᱨᱟᱵᱽ ᱦᱩᱭᱩᱜ ᱠᱟᱱᱟ ᱦᱤᱡᱩᱜ ᱢᱮ ᱢᱮᱱᱛᱮᱠᱚ ᱢᱤᱛᱟᱹᱧ ᱠᱷᱟᱱ ᱤᱧᱤᱧ ᱪᱟᱞᱟᱜᱼᱟ ᱪᱟᱞᱟᱣ ᱠᱟᱛᱮ ᱢᱤᱛᱟᱹᱧ ᱟᱠᱚ ᱫᱮᱞᱟ ᱱᱚᱰᱮ ᱢᱤᱫ ᱫᱷᱟᱣ ᱨᱮᱦᱚᱸ ᱮᱱᱮᱡ ᱛᱟᱨᱟᱭ ᱢᱮ ᱟᱞᱮ ᱥᱮᱫᱟᱜ ᱮᱱᱮᱡ ᱪᱮᱫ ᱞᱮᱠᱟ ᱦᱩᱭᱩᱜᱼᱟ ᱟᱞᱮ ᱥᱮᱫᱟᱜ ᱮᱱᱮᱡ ᱪᱮᱫ ᱟᱢᱮᱢ ᱜᱟᱱᱟ ᱪᱮᱫ ᱵᱟᱢ ᱜᱟᱱᱟ ᱚᱱᱟ ᱠᱚ ᱢᱤᱛᱟᱹᱧᱟ ᱮᱱᱛᱮ ᱛᱟᱭᱱᱚᱢ ᱛᱮ ᱤᱧ ᱦᱚᱹᱧ ᱮᱱᱮᱡᱼᱟ ᱟᱨ ᱤᱧᱟᱹᱜ ᱮᱱᱮᱡ ᱧᱮᱞ ᱠᱟᱛᱮ ᱟᱠᱚ ᱦᱚᱸᱜᱮ ᱟᱹᱰᱤ ᱨᱟᱹᱥᱠᱟᱹ ᱜᱮᱠᱚ ᱵᱩᱡᱷᱟᱹᱣᱟ ᱡᱟᱦᱟᱸ ᱛᱤᱱᱟᱹᱜ ᱜᱮ ᱚᱱᱟ ᱚᱱᱟ ᱟᱛᱳ ᱴᱚᱞᱟ ᱨᱮᱱ ᱦᱚᱲ ᱠᱚ ᱤᱧᱟᱹᱜ ᱮᱱᱮᱡ ᱥᱮᱨᱮᱧ ᱧᱮᱞ ᱠᱟᱛᱮ ᱤᱧ ᱦᱚᱸ ᱫᱟᱲᱮᱧ ᱚᱱᱠᱩᱴᱷᱮᱱ ᱠᱷᱚᱱ ᱫᱟᱲᱮᱧ ᱧᱟᱢ ᱟᱠᱟᱫ ᱜᱮᱭᱟ ᱟᱨ ᱤᱧᱟᱹᱜ ᱮᱱᱮᱡ ᱧᱮᱞ ᱠᱟᱛᱮ ᱟᱠᱚ ᱦᱚᱸ ᱯᱩᱨᱟᱹ ᱨᱟᱹᱥᱠᱟᱹ ᱜᱮᱠᱚ ᱵᱩᱡᱷᱟᱹᱣᱟ ᱟᱨ ᱡᱟᱦᱟᱸ ᱟᱨ ᱮᱴᱟᱜ ᱮᱴᱟᱜ ᱨᱮᱦᱚᱸ ᱡᱟᱦᱟᱱᱟᱜ ᱥᱯᱳᱨᱴ ᱠᱚ ᱦᱩᱭᱩᱜᱼᱟ ᱚᱸᱰᱮ ᱠᱚᱨᱮ ᱦᱚᱸ ᱜᱮ ᱮᱱᱮᱡ ᱥᱮᱨᱮᱧ ᱦᱩᱭᱩᱜ ᱟᱫᱚ ᱟᱞᱮ ᱞᱮ ᱮᱱᱮᱡᱼᱟ ᱮᱱᱮᱡ ᱠᱟᱛᱮ ᱚᱸᱰᱮ ᱠᱚᱲᱟ ᱠᱚᱦᱚᱸ ᱠᱚ ᱮᱱᱮᱡ ᱞᱟᱹᱜᱤᱫ ᱠᱚ ᱥᱟᱵᱚᱜᱼᱟ ᱟᱨ ᱱᱟᱯᱟᱭ ᱨᱟᱹᱥᱠᱟᱹ ᱠᱟᱛᱮ ᱞᱮ ᱮᱱᱮᱡᱼᱟ ᱮᱱᱮᱡ ᱮᱱᱮᱡ ᱛᱮ ᱮᱱᱮᱡ ᱮᱱᱮᱡ ᱛᱮᱠᱚ ᱮᱱᱮᱡᱼᱟ ᱟᱨ ᱟᱹᱭᱩᱵᱚᱜᱼᱟ ᱟᱹᱭᱩᱵ ᱟᱹᱭᱩᱵ ᱠᱟᱛᱮ ᱛᱟᱭᱚᱢ ᱫᱚ ᱜᱚᱴᱟ ᱧᱤᱫᱟᱹ ᱠᱚ ᱮᱱᱮᱡᱼᱟ ᱥᱮᱛᱟᱜ ᱥᱮᱛᱟᱜ ᱩᱛᱟᱹᱨᱟᱠᱚ ᱚᱱᱠᱟ ᱠᱚ ᱮᱱᱮᱡᱼᱟ ᱟᱨ ᱱᱮᱛᱟᱨ ᱢᱟ ᱤᱱᱠᱟᱹ ᱫᱚ ᱵᱟᱠᱚ ᱮᱱᱮᱡ ᱠᱟᱱᱟ ᱢᱟᱲᱟᱝ ᱥᱮᱫᱟᱭ ᱫᱚ ᱮᱱᱮᱡ ᱥᱮᱨᱮᱧ ᱫᱚ ᱟᱹᱰᱤ ᱜᱮ ᱯᱮ ᱢᱟᱦᱟ ᱯᱩᱱ ᱢᱟᱦᱟ ᱚᱱᱠᱟ ᱠᱚ ᱮᱱᱮᱡᱼᱟ ᱟᱠᱚ ᱱᱮᱛᱟᱨ ᱢᱟ ᱮᱱᱮᱡ ᱥᱮᱨᱮᱧ ᱤᱱᱠᱟᱹ ᱦᱚᱸ ᱵᱟᱠᱚ ᱮᱱᱮᱡ ᱠᱟᱱᱟ ᱢᱮᱱᱫᱚ ᱟᱨ ᱤᱱᱟᱹ ᱰᱷᱮᱹᱨ ᱮᱱᱮᱡ ᱠᱟᱛᱮ ᱫᱟᱲᱮ ᱠᱚ ᱟᱹᱰᱤ ᱪᱮᱨᱦᱟ ᱧᱟᱢ ᱟᱠᱟᱫ ᱜᱤᱭᱟᱹᱧ